ᱤᱧ ᱡᱷᱟᱲᱠᱷᱚᱸᱰ ᱠᱷᱚᱱ ᱥᱩᱥᱟᱹᱨᱤᱭᱟᱹ ᱜᱚᱝᱠᱮᱧ ᱢᱮᱱᱮᱫᱟ ᱠᱟᱹᱴᱤᱡ ᱤᱭᱟᱹ ᱪᱟᱥ ᱵᱟᱥ ᱵᱮᱯᱟᱨ ᱛᱮ ᱵᱟᱲᱟᱭᱤᱧ ᱢᱮᱱᱮᱫᱟ ᱵᱟᱲᱟᱭ ᱚᱪᱚᱧ ᱢᱮᱱᱮᱫᱟ ᱦᱮᱸ ᱦᱮᱸ ᱱᱟᱯᱟᱭ ᱜᱮ ᱟᱢ ᱜᱮᱪᱚ ᱜᱚᱝᱠᱮ ᱚ ᱟᱫᱚ

ᱦᱮᱸ ᱟᱨ ᱜᱚᱝᱠᱮ ᱚᱱᱟ ᱡᱮᱴᱟ ᱢᱟᱱᱮ ᱫᱟᱜ ᱨᱮᱱᱟᱜ ᱵᱮᱵᱚᱥᱛᱟ ᱪᱮᱫ ᱞᱮᱠᱟ ᱚ ᱚ ᱟᱨ ᱜᱚᱝᱠᱮ ᱚᱱᱟ ᱤᱛᱟᱹ ᱠᱚᱫᱚ ᱪᱮᱫ ᱞᱮᱠᱟ ᱚᱠᱟ ᱠᱷᱚᱱ ᱯᱮ ᱧᱟᱢᱮᱫᱟ ᱞᱮᱢᱯ ᱠᱷᱚᱱ ᱠᱤ ᱚ ᱛᱟᱦᱚᱞᱮ ᱱᱤᱛᱚᱝ ᱫᱚ ᱜᱚᱝᱠᱮ ᱪᱮᱫ ᱠᱚᱯᱮ ᱪᱟᱥ ᱵᱟᱲᱟᱭᱮᱫᱟ ᱱᱤᱭᱟᱹ ᱜᱷᱟᱹᱲᱤᱡ

ᱦᱮᱸ ᱪᱟᱥ ᱟᱵᱟᱫᱽ ᱫᱚ ᱵᱷᱟᱞᱮ ᱜᱮ ᱦᱩᱭᱩᱜ ᱠᱟᱱᱟ ᱟᱨᱠᱤ ᱴᱷᱤᱠ ᱜᱮᱭᱟ ᱴᱷᱤᱠ